ᱦᱮᱸ ᱦᱮᱞᱳ ᱦᱳᱭ

ᱦᱮᱸ ᱤᱧ ᱢᱮᱱᱫᱤᱧ ᱦᱚᱯᱚᱱ ᱢᱟᱹᱭ ᱛᱚ ᱵᱟᱹᱧ ᱵᱟᱲᱟᱭ ᱫᱟᱲᱮᱭᱟᱜ ᱠᱟᱱᱟ ᱢᱟᱱᱮ ᱛᱤᱨᱮ ᱴᱤᱠᱚᱴ ᱠᱚ ᱠᱟᱴᱟᱣ ᱮᱫᱟ ᱢᱟᱱᱮ ᱠᱳᱞᱠᱟᱛᱟ ᱪᱟᱞᱟᱜ ᱞᱟᱹᱜᱤᱫ ᱛᱮᱫᱚ ᱤᱧ ᱴᱤᱠᱚᱴ ᱫᱚ ᱤᱭᱟᱹ ᱠᱳᱞᱠᱟᱛᱟ ᱪᱟᱞᱟᱜ ᱞᱟᱹᱜᱤᱫ ᱛᱮ ᱟᱨ ᱚᱠᱟᱴᱟᱜ ᱯᱞᱟᱴ ᱯᱷᱚᱨᱚᱢ ᱨᱮ ᱢᱟᱱᱮ ᱛᱤᱸᱜᱩᱱ ᱠᱟᱱᱟ ᱟᱨ ᱚᱠᱟ ᱚᱠᱟ ᱥᱴᱮᱥᱚᱱ ᱨᱮ ᱛᱤᱸᱜᱩ ᱪᱟᱞᱟᱜ ᱠᱟᱱᱟ ᱟᱨ ᱛᱤᱱᱟᱹᱜ ᱥᱚᱢᱚᱭ ᱨᱮ ᱦᱟᱸᱜ ᱥᱮᱴᱮᱨᱚᱜ ᱠᱟᱱᱟ

ᱠᱳᱞᱠᱟᱛᱟ ᱫᱚ ᱢᱟᱱᱮ ᱴᱨᱮᱹᱱ ᱫᱚ ᱟᱨ ᱚᱱᱟᱜᱤ ᱠᱩᱞᱤᱭᱮᱜ ᱢᱮᱭᱟ ᱵᱟᱹᱧ ᱵᱟᱲᱟᱭ ᱫᱟᱲᱮᱭᱟᱜ ᱠᱟᱱᱛᱮ